ᱦᱮᱞᱳ ᱞᱟᱹᱭᱫᱟᱹᱧ ᱟᱢ ᱫᱚ ᱪᱟ ᱵᱟᱞᱟ ᱠᱟᱱᱟᱢ ᱛᱚ ᱠᱷᱚᱵᱚᱨ ᱫᱚ ᱱᱚᱣᱟ ᱫᱚ ᱤᱭᱩᱱᱤᱵᱷᱟᱨᱥᱤᱴᱤ ᱥᱩᱨ ᱨᱮᱜᱮ ᱫᱚᱠᱟᱱ ᱛᱟᱢ ᱥᱮ ᱚᱠᱟᱨᱮ ᱚ ᱚ

ᱤᱧ ᱫᱚ ᱠᱟᱥᱴᱚᱢᱟᱨ ᱠᱟᱹᱱᱟᱹᱧ ᱦᱤᱡᱩᱜ ᱵᱚᱞᱛᱮ ᱟᱫᱚ ᱚᱸᱰᱮ ᱫᱚ ᱤᱭᱩᱱᱤᱵᱷᱟᱨᱥᱤᱴᱤ ᱨᱮᱱ ᱯᱟᱹᱴᱷᱩᱣᱟᱹ ᱠᱚ ᱚᱸᱰᱮ ᱪᱟ ᱧᱩ ᱠᱚ ᱪᱟᱞᱟᱜ ᱜᱮᱭᱟ ᱟᱪᱪᱷᱟ ᱦᱮᱸ ᱟᱪᱪᱷᱟ ᱦᱮᱸ ᱦᱮᱸ ᱦᱮᱸ ᱦᱮᱸ ᱦᱮᱸ ᱦᱮᱸ ᱦᱮᱸ ᱟᱪᱪᱷᱟ ᱟᱪᱪᱷᱟ ᱚ ᱟᱪᱪᱷᱟ ᱚᱱᱟᱜᱮ ᱛᱟᱦᱞᱮ ᱚᱠᱟ ᱞᱮᱠᱟᱱᱟᱜ ᱪᱟ ᱧᱩ ᱞᱮᱠᱷᱟᱱ ᱫᱚ ᱵᱷᱟᱜᱮ ᱵᱩᱡᱷᱟᱹᱜᱼᱟ ᱟᱨᱠᱤ ᱟᱪᱪᱷᱟ ᱚ ᱟᱪᱪᱷᱟ ᱟᱨ ᱚ ᱫᱟᱢ ᱠᱚᱫᱚ ᱮᱠᱤ ᱜᱮᱭᱟ ᱦᱮᱸ ᱚ ᱟᱪᱪᱷᱟ ᱟᱪᱪᱷᱟ ᱚ ᱛᱟᱦᱞᱮ ᱩᱱᱠᱩ ᱠᱷᱩᱫᱽᱫᱟᱨ ᱠᱚᱠᱚ ᱪᱟᱞᱟᱜ ᱫᱚ ᱪᱟ ᱧᱩ ᱠᱚ ᱯᱟᱹᱴᱷᱩᱣᱟᱹ ᱠᱚᱲᱟ ᱜᱤᱫᱽᱨᱟᱹ ᱠᱚ ᱛᱟᱦᱞᱮ ᱩᱱᱠᱩ ᱫᱚ ᱪᱮᱫ ᱞᱮᱠᱟ ᱞᱚᱜᱚᱫ ᱠᱟᱛᱮᱫ ᱠᱚ ᱧᱩᱭ ᱜᱮᱭᱟ ᱥᱮ ᱫᱷᱟᱨ ᱠᱚᱛᱮ ᱠᱚ ᱧᱩᱭ ᱜᱮᱭᱟ ᱦᱮᱸ ᱟᱪᱪᱷᱟ ᱟᱪᱪᱷᱟ ᱦᱮᱸ ᱦᱮᱸ ᱚ ᱟᱪᱪᱷᱟ ᱟᱪᱪᱷᱟ ᱚᱱᱟ ᱜᱤᱧ ᱠᱩᱠᱞᱤᱧ ᱫᱚᱦᱚᱭᱮᱫᱟ ᱛᱟᱦᱞᱮ ᱤᱧ ᱦᱚᱸ ᱜᱟᱯᱟ ᱢᱮᱭᱟᱝ ᱥᱮᱱ ᱠᱷᱚᱱᱤᱧ ᱪᱟᱞᱟᱜ ᱞᱟᱹᱜᱤᱫ ᱟᱨᱠᱤ ᱟᱢᱴᱷᱮᱱ ᱪᱟ ᱧᱩ ᱦᱮᱸ ᱟᱫᱚ ᱚᱱᱟᱜᱤᱧ ᱞᱟᱹᱭᱫᱟ ᱡᱮ ᱤᱧᱟᱹᱜ ᱦᱚᱛᱚ ᱥᱚᱵᱽᱫᱤᱱ ᱯᱚᱭᱥᱟ ᱠᱚ ᱵᱟᱝ ᱛᱟᱦᱮᱱᱟ ᱦᱮᱸ ᱛᱟᱦᱞᱮ ᱱᱮᱛᱟᱨ ᱠᱷᱚᱱᱟᱜ ᱫᱚ ᱟᱢ ᱴᱷᱮᱱ ᱜᱮ ᱪᱟᱧ ᱧᱩᱭᱟ ᱫᱷᱟᱨ ᱩᱫᱷᱟᱹᱨ ᱠᱚ ᱤᱢᱟᱹᱧ ᱢᱮ ᱟᱨᱠᱤ ᱚ ᱟᱪᱪᱷᱟ ᱟᱪᱪᱷᱟ ᱦᱮᱸ ᱦᱮᱸ ᱴᱷᱤᱠ ᱜᱮᱭᱟ ᱛᱟᱦᱞᱮ ᱜᱟᱯᱟ ᱫᱚ ᱵᱟᱝ ᱢᱮᱭᱟᱝ ᱥᱮᱫ ᱤᱧ ᱪᱟᱞᱟᱜᱼᱟ ᱦᱮᱸ ᱚ ᱚ ᱟᱫᱚ ᱛᱮᱦᱤᱧ ᱵᱟᱹᱧ ᱪᱟᱞᱟᱣ ᱫᱟᱲᱮᱭᱟᱜᱼᱟ ᱵᱮᱥᱛᱚ ᱨᱮ ᱠᱟᱹᱴᱤᱡ ᱢᱤᱱᱟᱹᱧᱟ ᱛᱚ ᱦᱮᱸ ᱜᱟᱯᱟ ᱢᱮᱭᱟᱝ ᱥᱮᱫ ᱤᱧ ᱪᱟᱞᱟᱜᱼᱟ ᱟᱨᱠᱤ ᱴᱷᱤᱠ ᱜᱮᱭᱟ ᱦᱮᱸ ᱦᱮᱸ ᱦᱮᱸ ᱦᱳᱭ ᱦᱳᱭ ᱟᱪᱪᱷᱟ ᱟᱪᱪᱷᱟ ᱦᱮᱸ ᱦᱮᱸ ᱢᱟᱱᱮ ᱡᱟᱦᱟᱸ ᱛᱤᱱ ᱨᱮᱜᱮᱧ ᱪᱟᱞᱟᱜ ᱩᱱ ᱨᱮᱜᱮ ᱧᱟᱢᱚᱜᱼᱟ ᱟᱨᱠᱤ ᱦᱮᱸ ᱦᱮᱸ ᱚ ᱟᱪᱪᱷᱟ ᱟᱪᱪᱷᱟ ᱚ ᱟᱪᱪᱷᱟ ᱴᱷᱤᱠ ᱜᱮᱭᱟ ᱛᱟᱦᱞᱮ ᱨᱚᱯᱚᱲ ᱠᱚᱫᱚ ᱚᱱᱠᱟᱜᱮ ᱦᱮᱸ ᱦᱮᱸ ᱫᱚᱦᱚᱭᱫᱟ ᱦᱮᱸ ᱴᱷᱤᱠ ᱜᱮᱭᱟ